ᱦᱮᱞᱳ ᱟᱢᱫᱚ ᱠᱤ ᱢᱟᱺᱡᱷᱤ ᱦᱟᱲᱟᱢ ᱠᱟᱱᱟᱢ ᱚᱻ ᱟᱪᱪᱷᱟ ᱤᱧ ᱢᱤᱫᱴᱟᱱ ᱵᱟᱰᱟᱭ ᱨᱮᱱᱟᱜ ᱠᱟᱛᱷᱟ ᱤᱧ ᱠᱩᱞᱤ ᱢᱤᱭᱟᱹᱧ ᱢᱮᱱ ᱮᱫᱟ ᱤᱭᱟᱹ ᱟᱪᱪᱷᱟ ᱟᱵᱚ ᱱᱚᱣᱟ ᱤᱭᱟᱹ ᱨᱮᱱᱟᱜ ᱠᱚ ᱟᱭᱩᱨ ᱨᱮᱱᱟᱜ ᱠᱚᱫᱚ ᱚᱱᱟ ᱠᱚᱢ ᱵᱟᱰᱟᱭ ᱜᱮᱭᱟ ᱦᱮᱸ ᱟᱫᱚ ᱩᱱᱠᱩ ᱫᱚ ᱱᱚᱜᱼᱚᱭ ᱡᱮ ᱞᱮᱠᱟᱠᱚ ᱟᱹᱭᱩᱨᱮᱫ ᱵᱚᱱ ᱟᱫᱚ ᱱᱚᱣᱟ ᱫᱚ ᱟᱵᱚ ᱢᱚᱡᱽᱼᱚᱜ ᱞᱟᱹᱜᱤᱫ ᱥᱮ ᱞᱟᱦᱟᱜ ᱞᱟᱹᱜᱤᱫ ᱥᱮ ᱛᱟᱭᱚᱢᱚᱜ ᱞᱟᱹᱜᱤᱫ ᱛᱤᱱᱟᱹᱜ ᱜᱟᱱ ᱵᱚᱱ ᱞᱟᱦᱟᱜ ᱠᱟᱱᱟ ᱛᱤᱱᱟᱹᱜ ᱜᱟᱱ ᱵᱚᱱ ᱟᱭᱱᱚᱢᱚᱜ ᱠᱟᱱᱟ ᱦᱮᱸ ᱦᱮᱸ ᱚᱱᱟᱜᱮ ᱤᱧᱦᱚᱸ ᱵᱟᱰᱟᱭ ᱡᱚᱧᱚᱜ ᱞᱟᱹᱜᱤᱫᱚᱜ ᱜᱤᱧ ᱠᱩᱞᱤᱭᱮᱫ ᱢᱮᱭᱟ ᱚᱱᱟᱠᱚᱜᱮ ᱵᱟᱹᱧ ᱵᱟᱰᱟᱭ ᱡᱚᱧᱟᱱᱚᱜ ᱠᱟᱱᱟ ᱛᱚ ᱚᱱᱟᱛᱮ ᱵᱟᱰᱟᱭ ᱡᱚᱧᱟᱱᱚᱜ ᱞᱟᱹᱜᱤᱫ ᱜᱤᱧ ᱠᱩᱞᱤᱭᱮᱫ ᱢᱮᱭᱟ ᱡᱮ ᱥᱩᱨ ᱦᱚᱨᱛᱮᱵᱚᱱ ᱪᱟᱞᱟᱜ ᱠᱟᱱᱟ ᱥᱮ ᱱᱤᱝᱠᱟᱹ ᱵᱷᱟᱵᱽ ᱛᱮᱵᱚᱱ ᱯᱷᱮᱰᱚᱜ ᱠᱟᱱᱟ ᱚᱱᱟ ᱠᱚᱜᱮ ᱟᱨᱠᱤ ᱚᱱᱟ ᱠᱚ ᱟᱸᱡᱚᱢ ᱞᱟᱹᱜᱤᱫ ᱜᱤᱧ ᱠᱩᱞᱤᱭᱮᱫ ᱢᱮᱭᱟ ᱟᱪᱪᱷᱟ ᱢᱟ ᱛᱚᱵᱮ ᱴᱷᱤᱠ ᱜᱮᱭᱟ ᱱᱚᱜᱼᱚᱭ ᱛᱚ ᱞᱟᱦᱟᱜ ᱠᱟᱱ ᱠᱷᱟᱱ ᱢᱟᱵᱚᱱ ᱟᱹᱰᱤᱜᱮ ᱢᱚᱡᱽ ᱟᱵᱚ ᱥᱚᱢᱟᱡᱽ ᱵᱚᱱ ᱞᱟᱦᱟ ᱞᱮᱱᱠᱷᱟᱱ ᱢᱟ ᱢᱚᱡᱽ ᱜᱮ ᱦᱩᱭᱩᱜ ᱟᱨ ᱥᱚᱢᱟᱡᱽ ᱵᱚᱱ ᱛᱟᱭᱚᱢ ᱞᱮᱱᱠᱷᱟᱱ ᱢᱟ ᱢᱚᱱ ᱠᱚᱦᱚᱸ ᱵᱟᱝ ᱢᱚᱡᱽ ᱟᱹᱭᱠᱟᱹᱜᱼᱟ ᱥᱮ ᱟᱨ ᱥᱚᱢᱟᱡᱽ ᱨᱮᱵᱚᱱ ᱞᱟᱦᱟ ᱪᱟᱞᱟᱜ ᱠᱷᱟᱱ ᱟᱹᱰᱤᱜᱮ ᱵᱷᱟᱹᱜᱤ ᱢᱟ ᱛᱚᱵᱮ ᱱᱤᱭᱟᱹ ᱠᱚ ᱵᱟᱰᱟᱭ ᱦᱚᱪᱚ ᱞᱟᱹᱜᱤᱫ ᱜᱤᱧ ᱠᱩᱞᱤᱭᱮᱫ ᱢᱮᱭᱟ ᱟᱨᱠᱤ